ᱞᱟᱦᱟ ᱛᱮᱫᱚ ᱡᱟᱦᱟᱸᱭ ᱥᱟᱛᱮᱫ ᱧᱟᱯᱟᱢ ᱛᱚᱨᱟ ᱥᱮ ᱡᱟᱦᱟᱸᱭ ᱥᱟᱛᱮᱫ ᱨᱚᱯᱚᱲ ᱞᱟᱹᱜᱤᱫ ᱩᱱᱤᱴᱷᱮᱡ ᱪᱟᱞᱟᱜ ᱦᱩᱭᱩᱜ ᱠᱟᱱᱛᱟᱦᱮᱸᱫ ᱢᱚᱪᱟ ᱢᱚᱪᱟᱛᱮ ᱡᱟᱦᱟᱱᱟᱜ ᱞᱟᱹᱭ ᱦᱩᱭᱩᱜ ᱠᱟᱱ ᱛᱟᱦᱮᱸᱫᱼᱟ ᱥᱮ ᱜᱟᱞᱢᱟᱨᱟᱣ ᱦᱩᱭᱩᱜ ᱠᱟᱱ ᱛᱟᱦᱮᱸᱫᱼᱟ ᱠᱤᱱᱛᱩ ᱱᱮᱛᱟᱨᱟᱜ ᱡᱩᱜ ᱨᱮᱫᱚ ᱯᱷᱳᱱ ᱞᱮᱠᱷᱟᱱ ᱜᱮᱢ ᱴᱮᱠᱱᱚᱞᱚᱡᱤ ᱫᱩᱱᱤᱭᱟᱹᱛᱮᱢ ᱯᱷᱳᱱ ᱞᱮᱠᱷᱟᱱ ᱜᱮ ᱯᱷᱳᱱ ᱛᱮ ᱵᱚᱞᱮ ᱥᱚᱸᱜᱮ ᱥᱚᱸᱜᱮ ᱠᱟᱛᱷᱟ ᱦᱩᱭᱩᱜᱼᱟ ᱟᱨ ᱡᱮᱢᱚᱱ ᱡᱟᱦᱟᱸ ᱛᱮᱱᱟᱜ ᱚᱞ ᱯᱟᱲᱦᱟᱜ ᱠᱚ ᱛᱟᱦᱮᱸ ᱠᱟᱱᱟ ᱞᱟᱦᱟᱛᱮ ᱛᱤ ᱛᱮᱠᱚ ᱚᱞ ᱞᱮᱫ ᱛᱟᱦᱮᱸᱫ ᱱᱮᱛᱟᱨ ᱫᱚ ᱵᱮᱥᱤᱨ ᱵᱷᱟᱜ ᱜᱮ ᱠᱚᱢᱯᱤᱭᱩᱴᱟᱨ ᱰᱤᱡᱤᱴᱟᱞ ᱛᱮᱠᱚ ᱚᱞᱚᱜ ᱯᱟᱲᱟᱦᱟᱜ ᱠᱟᱱᱟ